ᱟᱛᱳ ᱫᱤᱥᱚᱢ ᱨᱮ ᱡᱚ ᱵᱤᱞᱤ ᱫᱟᱨᱮ ᱫᱚ ᱚᱠᱚᱭᱟᱜ ᱦᱚᱸ ᱵᱟᱹᱱᱩᱜᱼᱟ ᱤᱧᱟᱹᱜ ᱜᱮ ᱡᱚ ᱵᱤᱞᱤ ᱫᱟᱨᱮ ᱢᱮᱱᱟᱜᱼᱟ ᱠᱟᱭᱨᱟ ᱩᱞ ᱯᱤᱭᱟᱹᱨᱤ ᱫᱟᱨᱮ ᱵᱟᱜᱟᱱᱤᱧ ᱛᱮᱭᱟᱨ ᱟᱠᱟᱫᱟ ᱟᱨ ᱟᱛᱳ ᱨᱮᱱ ᱦᱚᱲ ᱦᱚᱸ ᱡᱚ ᱵᱤᱞᱤ ᱡᱚᱢ ᱞᱟᱹᱜᱤᱫ ᱠᱚ ᱦᱤᱡᱩᱜᱼᱟ ᱟᱨ ᱯᱟᱹᱭᱠᱟᱹᱨᱤ ᱦᱚᱸ ᱠᱤᱨᱤᱧ ᱞᱟᱹᱜᱤᱫ ᱠᱚ ᱦᱤᱡᱩᱜᱼᱟ ᱚᱱᱟ ᱜᱮ ᱤᱧᱟᱹᱜ ᱫᱚ ᱟᱹᱰᱤ ᱢᱟᱨᱟᱝ ᱜᱚᱨᱚᱵᱽ ᱤᱧ ᱟᱴᱠᱟᱨᱟ